ᱤᱧ ᱫᱚ ᱟᱰᱤ ᱦᱟᱨᱚᱱ ᱛᱮᱠᱚ ᱦᱟᱨᱟᱣ ᱠᱟᱫᱤᱧᱟ ᱟᱰᱤ ᱱᱟᱪᱟᱨ ᱜᱮᱭᱟᱞᱮ ᱜᱚ ᱵᱟᱵᱟ ᱚᱲᱟᱜ ᱨᱮ ᱟᱰᱤ ᱠᱚᱥᱴᱚ ᱛᱮᱜᱮ ᱠᱚ ᱦᱟᱨᱟ ᱵᱩᱨᱩ ᱟᱠᱟᱫᱤᱧᱟ ᱦᱟᱸᱰᱮ ᱱᱟᱸᱰᱮ ᱠᱟᱢᱤ ᱠᱟᱢᱤᱛᱮ ᱪᱮᱫ ᱠᱷᱮᱛ ᱦᱟᱥᱟ ᱦᱚᱸ ᱵᱟᱱᱩᱜ ᱛᱟᱞᱮᱭᱟ ᱦᱚᱲᱟᱜ ᱨᱮ ᱪᱟᱥ ᱠᱟᱛᱮᱫ ᱵᱷᱟᱜᱽ ᱛᱮ ᱜᱚᱼᱵᱟᱵᱟ ᱠᱤᱱ ᱦᱟᱨᱟᱣ ᱠᱟᱫᱤᱧᱟ ᱦᱟᱨᱟ ᱵᱩᱨᱩ ᱠᱤᱫᱤᱧ ᱠᱤᱱ ᱢᱮᱫ ᱢᱟᱨᱥᱟᱞ ᱡᱟᱜᱮ ᱠᱤᱱ ᱯᱟᱲᱦᱟᱣ ᱦᱚᱪᱚ ᱠᱤᱫᱤᱧᱟ ᱢᱮᱫ ᱢᱟᱨᱥᱟᱞ ᱱᱟ ᱤᱱᱟᱹ ᱯᱚᱨ ᱦᱟᱨᱟ ᱠᱟᱛᱮᱫ ᱦᱚᱲ ᱚᱲᱟᱜ ᱨᱮᱠᱤᱱ ᱴᱷᱟᱶ ᱠᱟᱫᱤᱧᱟ ᱠᱩᱲᱤ ᱜᱤᱫᱽᱨᱟᱹ ᱫᱚ ᱚᱱᱮ ᱠᱚ ᱢᱮᱱ ᱯᱚᱨᱮᱨ ᱚᱲᱟᱜ ᱮᱢ ᱪᱟᱞᱟᱜᱼᱟ ᱴᱷᱟᱶ ᱠᱤᱫᱤᱧᱟᱠᱚ ᱤᱱᱟᱹᱯᱚᱨ ᱵᱟᱨ ᱵᱚᱪᱷᱚᱨ ᱯᱚᱨ ᱜᱤᱫᱽᱨᱟᱹ ᱦᱳᱭ ᱮᱱᱟᱠᱤᱱ ᱜᱤᱫᱽᱨᱟᱹ ᱦᱳᱭ ᱠᱟᱛᱮᱫ ᱛᱮᱹᱦᱮᱹᱧ ᱜᱟᱯᱟ ᱫᱚ ᱦᱟᱴ ᱨᱮᱧ ᱫᱩᱲᱩᱵ ᱠᱟᱱᱟ ᱱᱚᱶᱟ ᱦᱟᱴ ᱨᱮ ᱟᱠᱷᱨᱤᱧᱚᱜᱼᱟ ᱴᱟᱠ ᱴᱩᱠ ᱴᱟᱠ ᱤᱱᱟᱹ ᱠᱚᱛᱮ ᱟᱨ ᱤᱧ ᱡᱟᱶᱟᱭ ᱠᱟᱢᱤᱨᱮ ᱤᱱᱟᱹ ᱠᱚᱛᱮ ᱜᱮ ᱥᱚᱝᱥᱟᱨ ᱪᱟᱞᱟᱜ ᱛᱟᱞᱮᱭᱟ ᱟᱯᱟᱛᱚᱛᱚ ᱛᱮᱹᱦᱮᱹᱧ ᱜᱟᱯᱟ ᱫᱚ ᱞᱟᱦᱟᱛᱮ ᱞᱮᱠᱟ ᱟᱨ ᱡᱟᱶᱟᱭ ᱚᱲᱟᱜ ᱨᱮᱦᱚᱸ ᱨᱮᱸᱜᱮᱡ ᱵᱟᱱᱩᱜ ᱞᱮᱭᱟ ᱟᱨ ᱜᱚᱼᱵᱟᱵᱟ ᱚᱲᱟᱜ ᱨᱮᱦᱚᱸ ᱨᱮᱸᱜᱮᱡ ᱵᱟᱱᱩᱜ ᱠᱚᱣᱟ ᱤᱱᱟᱹ ᱠᱚ ᱛᱮᱜᱮ ᱥᱚᱝᱥᱟᱨ ᱪᱟᱞᱟᱜ ᱛᱟᱞᱮᱭᱟ